ᱟᱹᱵᱩ ᱥᱟᱱᱛᱟᱲ ᱥᱚᱢᱟᱡᱽ ᱞᱟᱦᱟ ᱫᱚ ᱮᱢᱚᱱ ᱵᱚᱱ ᱵᱮᱵᱚᱦᱟᱨᱮᱫ ᱠᱟᱱ ᱛᱟᱦᱮᱱᱟ ᱡᱟᱦᱟᱱᱟᱜ ᱜᱮᱵᱚᱱ ᱨᱟᱹᱥᱠᱟᱹᱭᱟ ᱛᱩᱢᱫᱟᱜ ᱴᱟᱢᱟᱠ ᱛᱮ ᱟᱨ ᱚᱱᱟ ᱨᱟᱹᱥᱠᱟᱹ ᱚᱠᱛᱚ ᱨᱮ ᱟᱹᱵᱩ ᱠᱚᱨᱮᱱ ᱵᱚᱭᱦᱟ ᱢᱤᱥᱨᱟ ᱜᱚᱜᱚ ᱟᱫᱚ ᱚᱱᱠᱟ ᱥᱟᱹᱞᱟᱹᱠ ᱵᱟᱦᱟ ᱢᱟᱞᱟ ᱯᱟᱭᱮᱞ ᱛᱚᱲᱟ ᱦᱚᱨᱚᱜ ᱠᱟᱛᱮᱫ ᱨᱮᱠᱚ ᱨᱟᱹᱥᱠᱟᱭᱮᱫ ᱠᱟᱱ ᱛᱟᱦᱮᱱᱟ ᱟᱨ ᱛᱩᱢᱫᱟᱜ ᱴᱟᱢᱟᱠ ᱛᱮ ᱰᱷᱳᱞ ᱛᱮ ᱫᱟᱜ ᱵᱟᱯᱞᱟᱛᱮ ᱚᱱᱮᱠ ᱛᱮᱵᱚ ᱨᱟᱹᱥᱠᱟᱹᱭᱮᱫ ᱠᱟᱱ ᱛᱟᱦᱮᱱᱟ ᱟᱨ ᱱᱤᱛᱚᱜ ᱟᱜ ᱫᱤᱱ ᱨᱮᱫᱚ ᱡᱮ ᱮᱢᱚᱱ ᱫᱤᱱ ᱦᱮᱡ ᱮᱱ ᱛᱟᱵᱚᱱᱟ ᱡᱮ ᱛᱩᱢᱫᱟᱜ ᱴᱟᱢᱟᱠ ᱦᱚᱸᱵᱚᱱ ᱦᱤᱲᱤᱧ ᱤᱫᱤᱭᱮᱫᱟ ᱟᱥᱛᱮ ᱟᱥᱛᱮ ᱛᱮ ᱢᱟᱞᱟ ᱯᱟᱜᱽᱨᱟ ᱥᱩᱞᱩᱠ ᱯᱟᱭᱮᱞ ᱛᱚᱲᱟ ᱦᱚᱸᱵᱚᱱ ᱵᱟᱹᱜᱤ ᱤᱫᱤ ᱠᱮᱫᱟ ᱱᱤᱛ ᱫᱚ ᱟᱥᱛᱮ ᱟᱥᱛᱮ ᱛᱮ ᱰᱤᱡᱮ ᱨᱮᱵᱚᱱ ᱮᱱᱮᱡᱚᱜ ᱠᱟᱱᱟ ᱡᱮ ᱟᱵᱚᱣᱟᱜ ᱫᱚ ᱚᱱᱟ ᱠᱚ ᱥᱟᱱᱛᱟᱲ ᱥᱚᱢᱟᱡᱽ ᱨᱮᱱᱟᱜ ᱫᱚ ᱵᱟᱝ ᱠᱟᱱ ᱛᱟᱵᱚᱱᱟ ᱟᱹᱵᱩ ᱫᱚ ᱱᱟᱦᱟᱜ ᱡᱩᱜᱽ ᱨᱮᱭᱟᱜ ᱜᱮ ᱟᱹᱜᱩᱭ ᱦᱩᱭᱩᱜ ᱛᱟᱵᱚᱱᱟ ᱵᱟᱝᱠᱷᱟᱡ ᱫᱚ ᱵᱟᱝ ᱛᱟᱦᱮᱱ ᱛᱟᱵᱚᱱᱟ ᱢᱟᱹᱱ ᱫᱚ